ᱟᱹᱞᱤᱧᱟᱜ ᱫᱷᱚᱨᱚᱢ ᱨᱮᱱ ᱢᱟᱱᱮ ᱥᱟᱱᱛᱟᱲ ᱫᱷᱚᱨᱚᱢ ᱥᱟᱱᱛᱟᱲ ᱫᱷᱚᱨᱚᱢ ᱫᱚ ᱱᱟᱦᱟᱸᱜ ᱟᱹᱰᱤ ᱢᱟᱨᱟᱝ ᱫᱷᱚᱨᱚᱢ ᱠᱟᱱᱟ ᱟᱨ ᱟᱹᱞᱤᱧᱟᱜ ᱚᱲᱟᱜ ᱨᱮᱱ ᱫᱷᱚᱨᱚᱢ ᱫᱚ ᱟᱹᱞᱤᱧᱟᱜ ᱟᱹᱞᱤᱧ ᱫᱚ ᱥᱤᱧ ᱪᱟᱸᱫᱳ ᱟᱨ ᱩᱱᱤᱭᱟᱜ ᱛᱟᱨᱟᱥ ᱜᱮᱞᱤᱧ ᱵᱚᱸᱜᱟᱣᱟᱜ ᱠᱟᱱᱟ ᱡᱟᱦᱟᱸ ᱞᱮᱠᱟ ᱦᱚᱭ ᱦᱚᱭ ᱦᱚᱸ ᱢᱤᱫᱴᱟᱝ ᱟᱹᱰᱤ ᱢᱟᱨᱟᱝ ᱵᱚᱸᱜᱟ ᱠᱟᱱᱟ ᱫᱟᱜ ᱦᱚᱸ ᱢᱤᱫᱴᱟᱝ ᱟᱹᱰᱤ ᱢᱟᱨᱟᱝ ᱵᱚᱸᱜᱟ ᱠᱟᱱᱟ ᱱᱩᱠᱩ ᱜᱮᱞᱤᱧ ᱟᱹᱞᱤᱧ ᱫᱚᱞᱤᱧ ᱵᱚᱸᱜᱟ ᱟᱠᱟᱱᱟ ᱩᱱᱠᱩ ᱫᱮᱵᱟ ᱥᱮᱵᱟ ᱞᱟᱹᱜᱤᱫ ᱛᱮᱫᱚ ᱡᱟᱦᱟᱸ ᱞᱮᱠᱟ ᱵᱷᱤᱛᱟᱹᱨ ᱨᱮ ᱦᱟᱯᱲᱟᱢ ᱠᱚ ᱦᱟᱯᱲᱟᱢ ᱠᱚ ᱢᱮᱱ ᱞᱮᱠᱷᱟᱱ ᱫᱚ ᱡᱟᱦᱟᱸ ᱜᱮ ᱟᱵᱚᱨᱮᱱ ᱠᱚ ᱜᱩᱨ ᱟᱠᱟᱱ ᱦᱟᱯᱲᱟᱢ ᱠᱚ ᱟᱭᱳ ᱦᱚᱲ ᱠᱚ ᱡᱟᱦᱟᱸᱜᱮ ᱦᱮᱱᱟᱜ ᱠᱚ ᱛᱟᱵᱚᱱ ᱠᱚᱲᱟ ᱠᱚ ᱠᱩᱲᱤ ᱠᱚ ᱡᱟᱦᱟᱸᱭ ᱜᱮᱠᱚ ᱵᱚᱸᱜᱟ ᱵᱩᱨᱩ ᱟᱠᱟᱱᱟ ᱩᱱᱠᱩ ᱜᱮ ᱵᱚᱸᱜᱟ ᱛᱟᱵᱚ ᱫᱚ ᱟᱨ ᱩᱱᱠᱩᱜᱮ ᱦᱟᱺᱦᱤ ᱠᱚᱵᱚᱱ ᱪᱚᱰᱚᱨ ᱟᱠᱚ ᱠᱟᱱᱟ ᱵᱷᱤᱛᱟᱹᱨ ᱨᱮ ᱟᱨ ᱩᱱᱠᱩ ᱫᱮᱵᱟ ᱥᱮᱵᱟ ᱠᱟᱛᱮᱜᱮ ᱟᱵᱚᱫᱚ ᱱᱟᱯᱟᱭ ᱵᱚᱱ ᱛᱟᱦᱮᱱ ᱠᱟᱱᱟ ᱟᱨ ᱩᱱᱠᱩ ᱫᱚ ᱫᱮᱵᱟ ᱥᱮᱵᱟ ᱫᱚ ᱱᱤᱦᱟᱹᱛᱤ ᱞᱟᱹᱠᱛᱤ ᱠᱟᱱᱟ